ᱤᱧᱫᱚ ᱚᱠᱟ ᱯᱚᱨᱚᱵᱽ ᱟᱨ ᱪᱮ ᱚᱠᱟ ᱫᱷᱚᱨᱚᱢ ᱦᱤᱞᱚᱜ ᱦᱚᱸ ᱟᱠᱷᱲᱟ ᱨᱮ ᱟᱨ ᱪᱮ ᱵᱟᱝ ᱡᱟᱦᱮᱨ ᱨᱮ ᱡᱟᱦᱟᱸ ᱨᱮᱜᱮ ᱚᱱᱠᱟᱱ ᱵᱚᱸᱜᱟ ᱢᱩᱴᱷᱟᱹᱱ ᱠᱚᱫᱚ ᱵᱟᱹᱧ ᱵᱮᱱᱟᱣ ᱠᱟᱜᱼᱟ ᱟᱨ ᱵᱹᱧ ᱧᱮᱞ ᱠᱟᱜᱼᱟ